ᱵᱟᱡᱟᱨ ᱨᱮᱭᱟᱜ ᱞᱩᱜᱽᱲᱤᱡᱽ ᱫᱚ ᱟᱹᱰᱤ ᱯᱟᱛᱞᱟ ᱞᱩᱜᱽᱲᱤᱡᱽ ᱛᱟᱦᱮᱱᱟ ᱟᱨ ᱵᱟᱡᱟᱨ ᱨᱮ ᱨᱮᱭᱟᱜ ᱞᱩᱜᱽᱲᱤ ᱫᱚ ᱟᱹᱰᱤ ᱥᱮᱬᱟ ᱥᱮᱬᱟ ᱦᱚᱸ ᱛᱟᱦᱮᱱᱟ ᱟᱹᱰᱤ ᱦᱚᱯᱚᱱ ᱦᱚᱯᱚᱱ ᱦᱚᱸ ᱛᱟᱦᱮᱱᱟ ᱩᱱᱟᱹᱜ ᱠᱩᱥᱤᱞᱮᱠᱟᱱᱟᱜ ᱵᱟᱭ ᱛᱟᱦᱮᱱᱟ ᱟᱨ ᱡᱟᱦᱟᱸ ᱵᱚ ᱠᱩᱥᱤᱭᱟᱜᱼᱟ ᱡᱟᱦᱟᱸ ᱡᱟᱦᱟᱸ ᱠᱤ ᱜᱟᱱᱚᱜᱜᱼᱟ ᱛᱚ ᱚᱱᱟ ᱩᱱᱟᱹᱜ ᱵᱟᱵᱚ ᱠᱩᱥᱤᱭᱟᱜᱼᱟ ᱟᱨ ᱡᱟᱦᱟᱸ ᱵᱟᱭ ᱜᱟᱱᱚᱜᱼᱟ ᱚᱱᱟ ᱫᱚᱵᱚ ᱠᱩᱥᱤᱭᱟᱜᱼᱟ ᱟᱨ ᱡᱟᱦᱟᱸ ᱠᱤ ᱛᱤᱛᱮ ᱥᱤᱞᱟᱹᱭᱟᱜ ᱫᱚ ᱚᱱᱟ ᱫᱚ ᱱᱤᱡᱮᱨ ᱠᱩᱥᱤ ᱞᱮᱠᱟ ᱵᱚ ᱵᱮᱱᱟᱣ ᱫᱟᱲᱮᱭᱟᱜᱼᱟ ᱟᱨ ᱱᱤᱡᱮᱨ ᱠᱩᱥᱤ ᱞᱮᱠᱟ ᱵᱚ ᱰᱤᱡᱟᱭᱤᱱ ᱵᱚᱱ ᱮᱢ ᱫᱟᱲᱮᱭᱟᱜᱼᱟ ᱟᱨ ᱱᱤᱡᱮᱨ ᱡᱟᱦᱟᱸ ᱞᱮᱠᱟ ᱵᱚᱱ ᱢᱮᱱᱟ ᱚᱱᱠᱟ ᱜᱮ ᱚᱱᱟ ᱫᱚ ᱵᱚ ᱵᱮᱱᱟᱣ ᱫᱟᱲᱮᱭᱟᱜᱼᱟ ᱱᱤᱡᱮ ᱛᱮᱫᱚ ᱱᱤᱡᱮ ᱱᱟᱯ ᱟᱛᱮᱫ ᱵᱚᱱ ᱵᱮᱱᱟᱣ ᱫᱟᱲᱮᱭᱟᱜᱼᱟ ᱟᱨ ᱵᱟᱡᱟᱨ ᱨᱮᱫᱳ ᱱᱤᱡᱮᱨ ᱱᱟᱜ ᱠᱩᱥᱤᱛᱮ ᱞᱮᱠᱟᱛᱮ ᱵᱟᱭ ᱛᱟᱦᱮᱱᱟ ᱟᱨ ᱱᱤᱡᱮ ᱛᱮᱫᱚ ᱱᱤᱡᱮᱨ ᱠᱩᱥᱤ ᱞᱮᱠᱟ ᱛᱟᱦᱮᱱᱟ ᱛᱤᱛᱮ ᱥᱤᱞᱟᱹᱭ ᱫᱚ ᱟᱨ ᱯᱟᱹᱧᱪᱤ ᱯᱟᱲᱦᱟᱲ ᱠᱚᱦᱚᱸ ᱡᱟᱜᱮ ᱟᱵᱚ ᱫᱚ ᱱᱤᱡᱮᱛᱮ ᱵᱷᱟᱹᱜᱤ ᱥᱟᱹᱦᱤᱡ ᱵᱚ ᱜᱟᱞᱟᱝ ᱫᱟᱲᱮᱭᱟᱜᱼ ᱟ ᱵᱷᱟᱹᱜᱤ ᱥᱟᱹᱦᱤᱡ ᱵᱚ ᱵᱮᱥ ᱫᱷᱟᱨᱟ ᱵᱚ ᱵᱮᱱᱟᱣᱟ ᱟᱨ ᱡᱟᱦᱟᱸ ᱠᱤ ᱵᱟᱡᱟᱨ ᱨᱮᱭᱟᱜ ᱫᱚ ᱚᱱᱟ ᱫᱚ ᱪᱷᱟᱯᱟᱣ ᱛᱟᱦᱮᱱᱟ ᱟᱨ ᱛᱤ ᱛᱮᱭᱟᱜ ᱫᱚ ᱛᱤᱛᱮ ᱫᱚ ᱡᱟᱦᱟᱸ ᱵᱚ ᱵᱮᱱᱟᱣᱟ ᱚᱱᱟ ᱫᱚ ᱵᱮᱥ ᱫᱷᱟᱨᱟ ᱵᱚ ᱵᱮᱱᱟᱣᱟ ᱟᱨ ᱵᱟᱡᱟᱨ ᱨᱮᱭᱟᱜ ᱫᱚ ᱪᱷᱟᱯᱟᱣ ᱠᱚᱜᱼᱟ ᱟᱨ ᱡᱟᱦᱟᱸ ᱠᱤ ᱟᱵᱚ ᱱᱤᱡᱮ ᱛᱮᱵᱚ ᱵᱮᱱᱟᱣᱟ ᱚᱱᱟ ᱫᱚ ᱵᱮᱥ ᱧᱮᱞᱚᱜᱼᱟ ᱵᱟᱡᱟᱨ ᱨᱮᱭᱟᱜ ᱦᱚᱸᱵᱮᱥ ᱧᱮᱞᱚᱜᱼᱟ ᱛᱚ ᱡᱟᱦᱟᱸ ᱛᱤᱛᱮᱵᱚ ᱵᱮᱱᱟᱣ ᱠᱟᱜᱼᱟ ᱚᱱᱟ ᱞᱮᱠᱟ ᱵᱮᱥ ᱫᱚ ᱵᱟᱭ ᱧᱮᱞᱚᱜᱼᱟ ᱟᱨ ᱡᱟᱦᱟᱸ ᱠᱤ ᱱᱤᱡᱮᱛᱮ ᱵᱮᱱᱟᱣ ᱟᱢ ᱛᱚ ᱚᱱᱟ ᱞᱩᱜᱽᱲᱤ ᱫᱚ ᱟᱹᱰᱤ ᱥᱚᱯᱷᱚᱴ ᱛᱟᱦᱮᱱᱟ ᱟᱹᱰᱤ ᱵᱮᱥ ᱛᱟᱦᱮᱱᱟ ᱚᱱᱟ ᱵᱟᱡᱟᱨ ᱠᱚᱨᱮ ᱵᱚ ᱠᱤᱨᱤᱧᱟ ᱚᱱᱟ ᱫᱚ ᱵᱮᱥ ᱛᱟᱦᱮᱱᱟ ᱛᱚ ᱩᱱᱟᱹᱜ ᱵᱮᱥ ᱫᱚ ᱵᱟᱝᱼᱟ ᱡᱟᱦᱟᱸ ᱱᱤᱡᱮᱛᱮᱵᱚᱱ ᱵᱮᱱᱟᱣᱟ ᱚᱱᱟ ᱞᱮᱠᱟ ᱫᱚ